ᱟᱡᱚᱢᱚᱜ ᱠᱟᱱᱟ ᱦᱮᱸ ᱪᱮᱫ ᱮᱢ ᱞᱟᱹᱜᱮᱫ ᱛᱟᱦᱮᱸᱱᱟ ᱞᱟᱹᱭ ᱢᱮ ᱦᱮᱸ ᱱᱤᱛ ᱯᱚᱨᱡᱳᱱᱛᱚ ᱥᱟᱱᱛᱟᱲᱤ ᱛᱮ ᱡᱩᱫᱤ ᱚᱞᱚᱜ ᱯᱟᱲᱦᱟᱣ ᱵᱚᱱ ᱧᱮᱞᱟ ᱡᱮ ᱵᱟᱸᱠᱩᱲᱟ ᱦᱚᱱᱚᱛ ᱨᱮ ᱟᱭᱢᱟ ᱜᱚᱴᱟᱝ ᱨᱮᱜᱮ ᱠᱤᱱᱛᱩ ᱢᱤᱰᱤᱭᱟᱢ ᱞᱮᱠᱟᱛᱮ ᱚᱞᱚᱜ ᱯᱟᱲᱦᱟᱣ ᱪᱟᱹᱞᱩ ᱟᱠᱟᱱᱟ ᱚᱱᱟ ᱡᱩᱫᱤ ᱵᱚᱱ ᱧᱮᱞᱟ ᱡᱮ ᱵᱟᱸᱠᱩᱲᱟ ᱡᱮᱞᱟ ᱨᱮᱭᱟᱜ ᱱᱤᱛ ᱫᱷᱟᱹᱨᱤᱡ ᱛᱮ ᱯᱚᱱᱮᱨᱚ ᱴᱤ ᱜᱟᱱ ᱥᱠᱩᱞ ᱨᱮ ᱪᱟᱞᱟᱜ ᱠᱟᱱᱟ ᱟᱨ ᱚᱱᱟ ᱯᱚᱨᱮ ᱯᱚᱨᱮ ᱛᱮ ᱡᱩᱫᱤ ᱵᱚᱱ ᱧᱮᱞᱟ ᱠᱚᱞᱮᱡᱽ ᱨᱮᱫᱚ ᱟᱹᱰᱤ ᱞᱟᱦᱟ ᱫᱤᱱ ᱠᱷᱚᱱᱟᱜ ᱜᱮ ᱠᱤᱱᱛᱩ ᱯᱷᱟᱥᱴ ᱞᱮᱝᱜᱩᱭᱮᱡ ᱞᱮᱠᱟᱛᱮᱜᱮ ᱮᱛᱚᱦᱚᱵ ᱟᱠᱟᱱᱟ ᱟᱨ ᱱᱚᱶᱟ ᱥᱩᱢᱩᱝ ᱫᱚ ᱵᱟᱝ ᱱᱤᱭᱟᱹ ᱥᱮᱨᱢᱟ ᱠᱷᱚᱱᱟᱜ ᱜᱮ ᱵᱟᱸᱠᱩᱲᱟ ᱤᱭᱩᱱᱤᱵᱷᱟᱮᱥᱤᱴᱤ ᱥᱟᱫᱷᱩᱨᱟᱢᱪᱟᱸᱫ ᱢᱩᱨᱢᱩ ᱤᱭᱩᱱᱤᱵᱷᱟᱮᱥᱤᱴᱤ ᱟᱨ ᱢᱮᱫᱱᱤᱯᱩᱨ ᱤᱭᱩᱱᱤᱵᱷᱟᱮᱥᱤᱴᱤ ᱡᱟᱦᱟᱸ ᱫᱚ ᱵᱤᱫᱫᱟᱥᱟᱜᱚᱨ ᱤᱭᱩᱱᱤᱵᱷᱟᱮᱥᱤᱴᱤ ᱢᱮᱱ ᱛᱮᱵᱚᱱ ᱵᱟᱲᱟᱭᱟ ᱚᱸᱰᱮ ᱦᱚᱸ ᱠᱤᱱᱛᱩ ᱥᱟᱱᱛᱟᱲᱤ ᱢᱤᱰᱤᱭᱟᱢ ᱞᱮᱠᱟᱛᱮ ᱱᱤᱭᱟᱹ ᱵᱚᱪᱷᱚᱨ ᱠᱷᱚᱱᱟᱜ ᱜᱮ ᱮᱛᱚᱦᱚᱵ ᱟᱠᱟᱱᱟ ᱟᱨᱚ ᱡᱟᱦᱟᱸᱱᱟᱜ ᱵᱟᱰᱟᱭ ᱮᱢ ᱮ ᱫᱚ ᱵᱟᱨ ᱴᱷᱮᱱ ᱱᱚᱜ ᱚᱭ ᱞᱟᱹᱭ ᱠᱮᱫ ᱫᱚ ᱡᱟᱦᱟᱸ ᱫᱚ ᱵᱟᱠᱩᱲᱟ ᱨᱮᱦᱚᱸ ᱠᱚ ᱠᱚᱨᱟᱣ ᱫᱟᱲᱮᱭᱟᱜᱼᱟ ᱵᱟᱠᱷᱟᱱ ᱥᱟᱫᱷᱩᱨᱟᱢᱪᱟᱸᱫ ᱢᱩᱨᱢᱩ ᱱᱚᱶᱟ ᱠᱤᱱ ᱵᱟᱱᱟᱨ ᱡᱟᱭᱜᱟ ᱨᱮᱜᱮ ᱠᱤᱱᱛᱩ ᱵᱷᱚᱨᱛᱤ ᱨᱮᱭᱟᱜ ᱵᱮᱵᱚᱥᱛᱟ ᱫᱚ ᱢᱮᱱᱟᱜ ᱟᱠᱟᱫᱟ ᱟᱨ ᱟᱨ ᱢᱤᱫᱴᱟᱱ ᱡᱟᱦᱟᱸ ᱡᱩᱫᱤ ᱤᱱᱠᱮᱥ ᱡᱟᱦᱟᱸᱭ ᱡᱩᱫᱤ ᱚᱱᱠᱟᱱ ᱠᱚ ᱢᱮᱱᱟᱜ ᱠᱚᱣᱟ ᱡᱟᱦᱟᱸᱭ ᱠᱚᱫᱚ ᱠᱚ ᱵᱷᱚᱨᱛᱤᱜ ᱠᱷᱟᱱ ᱩᱱᱠᱩ ᱠᱚᱫᱚ ᱡᱮ ᱤᱭᱩᱱᱤᱵᱷᱟᱮᱥᱤᱴᱤ ᱨᱮᱠᱚ ᱵᱷᱚᱨᱛᱤᱜ ᱢᱟ ᱟᱨ ᱢᱟᱪᱮᱫ ᱜᱚᱢᱠᱮ ᱥᱟᱶᱛᱮ ᱯᱚᱛᱚᱵ ᱠᱚᱨᱮᱱᱟᱜ ᱥᱟᱱᱟᱢᱟᱜ ᱜᱮ ᱵᱮᱵᱚᱥᱛᱟ ᱢᱮᱱᱟᱜᱼᱟ ᱦᱳᱭᱛᱳ ᱵᱟᱝ ᱚᱥᱩᱵᱤᱫᱟᱜᱼᱟ ᱟᱨ ᱱᱚᱶᱟ ᱵᱟᱨᱮ ᱟᱨᱚ ᱠᱤ ᱡᱟᱦᱟᱸᱛᱮᱱᱟᱜ ᱵᱟᱰᱟᱭ ᱛᱮᱱᱟᱜ ᱢᱮᱱᱟᱜᱼᱟ ᱟᱪᱪᱷᱟ ᱴᱷᱤᱠ ᱜᱮᱭᱟ ᱛᱟᱦᱚᱞᱮ